ᱟᱞᱮᱭᱟᱜ ᱴᱚᱴᱷᱟᱨᱮ ᱡᱮᱢᱚᱱ ᱥᱚᱦᱚᱨᱟᱭ ᱥᱚᱦᱚᱨᱟᱭ ᱨᱮ ᱡᱮᱢᱚᱱ ᱟᱞᱮ ᱥᱮᱛᱟᱜ ᱩᱰᱩᱠᱚᱜ ᱟᱞᱮ ᱰᱟᱵᱽᱨᱟᱹ ᱞᱟᱦᱟᱜ ᱟᱞᱮ ᱰᱟᱵᱽᱨᱟᱹ ᱞᱟᱦᱟ ᱠᱟᱛᱮᱫ ᱞᱮ ᱩᱰᱩᱠᱚᱜ ᱟᱞᱮ ᱡᱚᱛᱚᱦᱚᱲ ᱯᱟᱹᱧᱪᱤ ᱠᱤᱢᱵᱟ ᱢᱟᱨᱠᱷᱤᱱ ᱰᱮᱝᱜᱟ ᱠᱟᱛᱮᱫ ᱮᱱᱦᱤᱞᱳᱜ ᱫᱚ ᱩᱯᱟᱹᱥ ᱠᱟᱛᱮᱫ ᱞᱮ ᱛᱟᱦᱮᱱᱟ ᱛᱟᱦᱮᱸ ᱠᱟᱛᱮᱫ ᱚᱱᱟ ᱡᱚᱠᱷᱚᱱ ᱱᱟᱭᱠᱮ ᱵᱟᱵᱟ ᱩᱸᱰᱩᱝ ᱞᱟᱦᱟᱨᱮ ᱩᱱᱤᱴᱷᱮᱱ ᱡᱚᱛᱚ ᱫᱮᱠᱷᱟ ᱦᱚᱲ ᱪᱟᱞᱟᱣ ᱠᱟᱛᱮᱫ ᱡᱚᱛᱚ ᱦᱚᱲ ᱢᱤᱞᱮ ᱞᱮ ᱩᱰᱩᱠᱚᱜᱼᱟ ᱩᱸᱰᱩᱝ ᱠᱟᱛᱮᱫ ᱡᱚᱛᱚ ᱦᱚᱲ ᱱᱟᱭᱠᱮ ᱵᱟᱵᱟᱞᱮ ᱯᱟᱸᱡᱟᱭᱮᱭᱟ ᱩᱱᱤ ᱤᱫᱤ ᱠᱟᱛᱮᱫ ᱩᱱᱤ ᱡᱚᱠᱷᱚᱱ ᱪᱟᱞᱟᱜ ᱦᱩᱭᱩᱜᱼᱟ ᱛᱚᱠᱷᱚᱱ ᱫᱚ ᱩᱱᱤ ᱥᱟᱶᱛᱮ ᱯᱷᱩᱲᱩᱜ ᱠᱚ ᱛᱟᱦᱮᱱᱟ ᱯᱷᱩᱲᱩᱜ ᱛᱟᱦᱮᱱᱟ ᱟᱫᱽᱣᱟ ᱪᱟᱣᱞᱮ ᱛᱟᱦᱮᱱᱟ ᱦᱚᱞᱚᱝ ᱛᱟᱦᱮᱱᱟ ᱚᱱᱟᱛᱮ ᱠᱷᱚᱸᱰ ᱵᱚᱸᱜᱟᱭ ᱦᱩᱭᱩᱜᱼᱟ ᱠᱷᱚᱸᱰ ᱵᱮᱱᱟᱣ ᱦᱩᱭᱩᱜᱼᱟ ᱠᱷᱚᱸᱰ ᱵᱮᱱᱟᱣ ᱠᱟᱛᱮᱫ ᱟᱵᱚ ᱨᱮᱱ ᱡᱟᱦᱟᱸ ᱡᱟᱦᱟᱸ ᱠᱚ ᱥᱤᱢ ᱟᱵᱚᱨᱮᱱ ᱥᱟᱛᱴᱤ ᱥᱤᱢ ᱠᱚ ᱛᱟᱦᱮᱱ ᱛᱟᱵᱚᱱᱟ ᱩᱱᱠᱩ ᱥᱟᱛ ᱴᱷᱮᱱ ᱵᱚᱱ ᱥᱟᱛ ᱴᱷᱮᱱ ᱚᱱᱟ ᱠᱷᱚᱸᱰ ᱡᱟᱦᱟᱸ ᱴᱷᱮᱱ ᱵᱚᱱ ᱵᱷᱟᱜᱽ ᱟᱞᱟᱫᱟ ᱟᱞᱟᱫᱟ ᱵᱚᱱ ᱫᱚᱦᱚᱭᱟ ᱡᱩᱫᱟᱹ ᱡᱩᱫᱟᱹ ᱵᱚᱱ ᱫᱚᱦᱚ ᱟᱠᱟᱫ ᱛᱟᱠᱚ ᱩᱱᱠᱩ ᱚᱱᱠᱟ ᱜᱮᱵᱚᱱ ᱵᱚᱸᱜᱟ ᱛᱟᱞᱟᱭᱮᱫ ᱠᱚᱣᱟ ᱩᱱᱠᱩ ᱥᱤᱢ ᱦᱚᱯᱚᱱ ᱡᱟᱦᱟᱸ ᱵᱚᱱ ᱵᱚᱸᱜᱟ ᱛᱟᱞᱟ ᱠᱚ ᱩᱱᱠᱩ ᱫᱚ ᱯᱷᱚᱲᱟ ᱫᱚ ᱦᱟᱴ ᱥᱩᱲᱟᱹ ᱥᱮᱫᱠᱚ ᱪᱟᱞᱟᱜᱼᱟ ᱛᱷᱚᱲᱟ ᱫᱚ ᱩᱱᱠᱩ ᱡᱟᱦᱟᱸᱭ ᱠᱚ ᱩᱯᱟᱹᱥ ᱞᱮᱫ ᱩᱱᱠᱩ ᱩᱱᱠᱩ ᱠᱚ ᱯᱤᱴᱷᱟᱹ ᱥᱮᱞᱮᱫ ᱠᱚᱣᱟ ᱩᱱᱠᱩ ᱯᱤᱴᱷᱟᱹ ᱥᱮᱞᱮᱫ ᱡᱟᱦᱟᱸ ᱠᱚ ᱛᱟᱦᱮᱱᱟ ᱩᱱᱠᱩ ᱫᱚ ᱮᱠᱮᱱ ᱡᱟᱦᱟᱸᱭ ᱩᱱᱠᱩ ᱥᱮᱛᱟᱜ ᱠᱷᱚᱱ ᱛᱤᱱ ᱜᱷᱟᱹᱲᱤᱡ ᱯᱩᱡᱟᱹ ᱵᱟᱝ ᱦᱩᱭᱩᱜ ᱠᱟᱱ ᱩᱱ ᱜᱷᱟᱹᱲᱤᱡ ᱩᱯᱟᱹᱥ ᱠᱟᱛᱮᱫ ᱠᱚ ᱛᱟᱦᱮᱱᱟ ᱩᱱᱠᱩ ᱜᱮ ᱚᱱᱟ ᱯᱤᱴᱷᱟᱹ ᱫᱚᱠᱚ ᱡᱚᱢᱟ ᱵᱟᱹᱲᱛᱤ ᱦᱚᱲ ᱫᱚ ᱚᱠᱚᱭᱜᱮ ᱵᱮᱜᱚᱨ ᱩᱯᱟᱹᱥ ᱠᱟᱛᱮᱫ ᱫᱚ ᱯᱤᱴᱷᱟᱹ ᱦᱚᱸ ᱵᱟᱵᱚᱱ ᱡᱚᱢᱟ ᱟᱨ ᱱᱚᱸᱰᱮ ᱫᱚ ᱚᱠᱚᱭ ᱩᱯᱟᱹᱥ ᱵᱟᱭ ᱧᱟᱢᱟ ᱚᱱᱟᱫᱚ ᱵᱟᱝ ᱠᱟᱱᱟ ᱡᱚᱛᱚ ᱦᱚᱲᱟᱜ ᱥᱚᱢᱟᱡᱽ ᱠᱟᱱ ᱛᱟᱵᱚᱱᱟ ᱚᱱᱟ ᱩᱯᱟᱹᱥᱫᱚ ᱡᱚᱛᱚ ᱜᱮᱵᱚᱱ ᱩᱯᱟᱹᱥ ᱫᱟᱲᱮᱭᱟᱜᱼᱟ ᱤᱱᱟᱹ ᱛᱟᱭᱱᱚᱢ ᱡᱮᱢᱚᱱ ᱢᱟᱜᱽ ᱵᱚᱸᱜᱟ ᱢᱟᱜᱽ ᱵᱚᱱ ᱵᱚᱸᱜᱟᱜᱼᱟ ᱢᱟᱜᱽ ᱡᱚᱠᱷᱮᱡ ᱩᱱ ᱡᱚᱠᱷᱮᱡ ᱦᱚᱸ ᱚᱱᱠᱟ ᱜᱮ ᱟᱫᱽᱣᱟ ᱪᱟᱣᱞᱮ ᱠᱚ ᱯᱷᱩᱲᱩᱜ ᱠᱚ ᱡᱚᱛᱚ ᱜᱮ ᱚᱱᱠᱟ ᱜᱮᱵᱚᱱ ᱞᱟᱹᱭᱟ ᱵᱚᱸᱜᱟᱭᱟ ᱵᱚᱸᱜᱟ ᱠᱟᱛᱮᱫ ᱚᱱᱟᱦᱚᱸ ᱚᱱᱠᱟ ᱜᱮᱵᱚᱱ ᱯᱟᱞᱟᱣᱟ ᱚᱱᱠᱟ ᱜᱮ ᱱᱟᱭᱠᱮ ᱦᱚᱸᱵᱚᱱ ᱟᱹᱜᱩᱭᱮᱭᱟ ᱚᱲᱟᱜ ᱛᱮᱵᱚᱱ ᱯᱟᱸᱡᱟ ᱥᱮᱴᱮᱨᱮᱭᱟ ᱢᱤᱫ ᱜᱷᱟᱹᱲᱤ ᱵᱚᱱ ᱫᱩᱲᱩᱵᱽ ᱠᱟᱛᱮᱫ ᱪᱩᱴᱤ ᱛᱷᱟᱢᱟᱠᱩᱨ ᱵᱚᱱ ᱧᱩᱭᱟᱵᱚᱱ ᱡᱚᱢᱟ ᱟᱫᱚ ᱚᱸᱰᱮ ᱠᱷᱚᱱ ᱫᱚᱵᱚᱱ ᱚᱲᱟᱜ ᱠᱷᱚᱱ ᱫᱚᱵᱚᱱ ᱩᱰᱩᱠᱚᱜᱼᱟ ᱤᱱᱟᱹ ᱛᱟᱭᱱᱚᱢ ᱟᱵᱟᱨ ᱢᱟᱹᱡᱷᱤ ᱪᱷᱟᱴᱠᱟ ᱨᱮᱫᱚ ᱟᱵᱟᱨ ᱠᱟᱨᱟᱢ ᱠᱚᱦᱚᱸ ᱯᱟᱞᱟᱣ ᱦᱩᱭᱩᱜᱼᱟ ᱪᱮᱫᱟᱜ ᱥᱮ ᱵᱟᱝ ᱢᱟᱺᱡᱷᱤ ᱵᱟᱵᱟᱣᱟᱜ ᱚᱲᱟᱜ ᱨᱮᱦᱚᱸ ᱡᱚᱠᱷᱚᱱ ᱪᱷᱟᱹᱴᱭᱟᱹᱨ ᱠᱚ ᱦᱩᱭᱩᱜᱼᱟ ᱛᱚᱠᱷᱚᱱ ᱫᱚ ᱢᱟᱺᱡᱷᱤ ᱵᱟᱵᱟᱣᱟᱜ ᱚᱲᱟᱜ ᱨᱮᱜᱮ ᱩᱱᱤᱭᱟᱜ ᱛᱤᱱ ᱢᱟᱨᱟᱝ ᱟᱭᱟᱜ ᱦᱟᱥᱟ ᱨᱮᱱᱟᱜ ᱮᱥᱮᱫ ᱡᱟᱭᱜᱟ ᱠᱟᱱ ᱛᱟᱭᱟ ᱚᱱᱟ ᱮᱨᱤᱭᱟ ᱢᱚᱫᱽᱫᱷᱮ ᱨᱮᱜᱮ ᱠᱟᱨᱟᱢ ᱦᱚᱸ ᱦᱩᱭᱩᱜᱼᱟ ᱠᱟᱨᱟᱢ ᱠᱟᱛᱮᱫ ᱵᱤᱱᱛᱤ ᱠᱟᱛᱮᱫ ᱜᱤᱫᱽᱨᱟᱹ ᱠᱚᱠᱚ ᱪᱷᱟᱹᱴᱭᱟᱹᱨ ᱦᱩᱭᱩᱜᱼᱟ ᱚᱱᱟ ᱫᱚ ᱟᱭᱢᱟ ᱟᱭᱢᱟ ᱜᱤᱫᱽᱨᱟᱹ ᱦᱚᱸ ᱚᱱᱠᱟ ᱠᱟᱛᱮᱫ ᱜᱮ ᱵᱟᱹᱦᱩ ᱵᱚᱱ ᱧᱮᱞᱮᱫ ᱠᱚᱣᱟ ᱵᱟᱯᱞᱟᱜ ᱠᱟᱱᱟ ᱵᱚᱱ ᱪᱷᱟᱹᱴᱭᱟᱹᱨ ᱵᱟᱝ ᱦᱩᱭ ᱠᱟᱛᱮᱫ ᱚᱱᱟᱛᱮ ᱚᱱᱟ ᱠᱚᱫᱚ ᱢᱟᱹᱡᱷᱤ ᱪᱷᱟᱴᱠᱟ ᱨᱮ ᱪᱷᱟᱹᱴᱭᱟᱹᱨ ᱦᱚᱸ ᱦᱩᱭᱩᱜᱼᱟ